ᱤᱧᱟᱹᱜ ᱢᱮᱱ ᱞᱮᱠᱟ ᱛᱮᱫᱚ ᱞᱟᱦᱟᱠᱷᱚᱱ ᱛᱤᱦᱤᱧ ᱜᱟᱯᱟ ᱫᱚ ᱥᱟᱶᱛᱟᱞᱤ ᱯᱟᱹᱨᱥᱤ ᱫᱚ ᱱᱚᱣᱟ ᱴᱚᱴᱷᱟᱨᱮ ᱮᱴᱟᱜ ᱯᱟᱹᱨᱥᱤ ᱠᱷᱚᱱᱟᱜ ᱦᱚᱸ ᱟᱹᱰᱤᱜᱮ ᱩᱛᱱᱟᱹᱣ ᱨᱟᱠᱟᱵᱽ ᱪᱟᱞᱟᱜ ᱠᱟᱱᱟ ᱪᱮᱫᱟᱜ ᱥᱮ ᱞᱟᱦᱟ ᱛᱮᱫᱚ ᱟᱵᱚᱣᱟᱜ ᱥᱚᱝᱜᱚᱴᱷᱚᱱ ᱵᱟᱹᱭ ᱵᱟᱹᱭᱛᱮ ᱨᱟᱹᱯᱩᱫ ᱪᱟᱵᱟ ᱞᱮᱱᱟ ᱟᱨ ᱛᱮᱦᱮᱧ ᱜᱟᱯᱟ ᱫᱚ ᱱᱟᱣᱟ ᱱᱟᱣᱟ ᱥᱚᱝᱜᱚᱴᱷᱚᱱ ᱠᱚ ᱵᱮᱱᱟᱣᱭᱮᱫ ᱛᱟᱵᱚᱱᱟ ᱟᱨ ᱡᱚᱛᱚ ᱥᱟᱱᱛᱟᱲ ᱢᱤᱫᱛᱮ ᱟᱹᱰᱤ ᱟᱸᱴ ᱠᱚ ᱮᱠᱚᱛᱟᱜ ᱠᱟᱱ ᱛᱟᱵᱚᱱᱟ ᱡᱟᱦᱟᱸ ᱥᱚᱝᱜᱚᱴᱷᱚᱱ ᱠᱚ ᱵᱮᱱᱟᱣ ᱵᱟᱲᱟᱣ ᱠᱟᱜ ᱢᱮᱱᱛᱮᱱᱟᱜ ᱫᱚ ᱡᱮᱢᱚᱱ ᱟᱥᱮᱠᱟ ᱢᱟᱹᱡᱷᱤ ᱯᱟᱨᱜᱟᱱᱟ ᱢᱚᱦᱚᱞ ᱮᱢᱟᱱ ᱛᱮᱱᱟᱜ ᱚᱱᱟ ᱠᱷᱟᱹᱛᱤᱨ ᱛᱮ ᱤᱧᱟᱹᱜ ᱦᱩᱫᱤᱥ ᱛᱮᱫᱚ ᱟᱵᱚ ᱱᱚᱣᱟ ᱴᱚᱴᱷᱟ ᱨᱮᱫᱚ ᱥᱟᱱᱛᱟᱞᱤ ᱯᱟᱹᱨᱥᱤ ᱟᱹᱰᱤᱜᱮ ᱩᱛᱱᱟᱹᱣ ᱨᱟᱠᱟᱵᱚᱜ ᱠᱟᱱᱟ